ᱦᱮᱞᱳ ᱦᱳᱭ ᱦᱳᱭ ᱦᱳᱭ ᱦᱳᱭ ᱤᱫᱤ ᱵᱤᱱ ᱟᱹᱰᱤ ᱨᱚᱠᱚᱢ ᱦᱮᱱᱟᱜᱼᱟ ᱪᱟᱣᱞᱮ ᱫᱚ ᱟᱹᱰᱤ ᱨᱚᱠᱚᱢᱟᱜ ᱢᱮᱱᱟᱜᱼᱟ ᱟᱹᱵᱤᱱ ᱥᱚᱨᱱᱚ ᱦᱚᱸ ᱢᱮᱱᱟᱜᱼᱟ ᱦᱳᱭ ᱟᱨ ᱱᱚᱣᱟ ᱪᱮᱫ ᱠᱚ ᱢᱮᱱᱟ ᱵᱟᱞᱤᱵᱷᱡᱽᱱᱟ ᱛᱟᱯᱚᱨᱮ ᱱᱚᱣᱟ ᱡᱟᱹᱯᱤᱫ ᱦᱩᱲᱩ ᱦᱩᱸ ᱜᱟᱡᱟᱲ ᱵᱟᱦᱟ ᱮᱢᱟᱱ ᱛᱮᱭᱟᱜ ᱢᱟᱱᱮ ᱟᱹᱰᱤ ᱨᱚᱠᱚᱢ ᱢᱮᱱᱟᱜᱼᱟ ᱪᱟᱣᱞᱮ ᱟᱫᱚ ᱟᱹᱵᱤᱱ ᱚᱠᱟ ᱵᱤᱱ ᱠᱩᱥᱤᱭᱟᱜᱼᱟ ᱧᱮᱞ ᱠᱟᱛᱮᱫ ᱪᱟᱞᱟᱜ ᱵᱤᱱ ᱦᱳᱭ ᱵᱟᱝ ᱜᱮ ᱵᱷᱮᱜᱟᱨ ᱵᱷᱮᱜᱟᱨ ᱢᱮᱱᱟᱜᱼᱟ ᱡᱚᱛᱚ ᱜᱮ ᱦᱚᱸ ᱦᱳᱭ ᱚᱱᱠᱟᱱᱟᱜ ᱫᱟᱢ ᱦᱳᱭ ᱟᱨ ᱵᱟᱥᱢᱚᱛᱤ ᱦᱩᱲᱩ ᱠᱚ ᱵᱤᱱ ᱫᱤᱨᱠᱟᱨᱚᱜ ᱠᱷᱟᱱ ᱚᱱᱟ ᱫᱚ ᱠᱟᱹᱴᱤᱡ ᱫᱟᱢ ᱫᱷᱟᱨᱟ ᱜᱮᱭᱟ ᱦᱳᱭ ᱦᱳᱭ ᱦᱳᱭ ᱦᱳᱭ ᱴᱷᱤᱠᱜᱮᱭᱟ ᱚᱱᱠᱟᱱᱟᱜ ᱧᱟᱢᱚᱜᱼᱟ ᱟᱹᱵᱤᱱ ᱦᱤᱡᱩᱜ ᱵᱤᱱ ᱚᱱᱟ ᱫᱚ ᱢᱚᱴᱟᱢᱩᱴᱤ ᱠᱤᱞᱳ ᱨᱮ ᱯᱚᱸᱭᱛᱨᱤᱥ ᱴᱟᱠᱟ ᱯᱟᱲᱟᱣᱚᱜᱼᱟ ᱦᱳᱭ ᱦᱳᱭ ᱦᱳᱭ ᱦᱳᱭ ᱦᱳᱭ ᱦᱳᱭ ᱦᱳᱭ ᱢᱮᱱᱟᱜᱼᱟ ᱰᱷᱮᱨ ᱜᱮ ᱡᱟᱦᱟᱸᱛᱤᱱᱟᱹᱜ ᱵᱮᱱ ᱦᱟᱛᱟᱣᱟ ᱩᱱᱟᱹᱜ ᱜᱮ ᱧᱟᱢᱚᱜᱼᱟ ᱦᱚᱸ ᱦᱩᱭᱩᱜᱼᱟ ᱯᱚᱨᱮ ᱜᱮ ᱨᱮᱦᱚᱸ ᱮᱢ ᱫᱟᱲᱮᱭᱟᱜᱼᱟ ᱞᱤᱧ ᱟᱹᱵᱤᱱ ᱡᱩᱫᱤ ᱯᱩᱭᱥᱟᱹ ᱠᱚ ᱵᱟᱭ ᱦᱩᱭᱩᱜᱼᱟ ᱩᱫᱷᱟᱹᱨ ᱫᱷᱟᱨ ᱨᱮᱦᱚᱸ ᱠᱤᱪᱷᱩ ᱛᱟᱦᱮᱸ ᱜᱚᱫᱚᱜ ᱨᱮᱦᱚᱸᱞᱤᱧ ᱢᱟᱱᱟᱣ ᱜᱚᱫᱚᱜᱼᱟ ᱦᱳᱭ ᱮᱢᱚᱜ ᱠᱟᱱᱟᱞᱤᱧ ᱥᱩᱵᱤᱫᱟ ᱠᱚᱫᱚ ᱟᱹᱰᱤ ᱥᱩᱵᱤᱫᱷᱟ ᱜᱮᱭᱟ ᱴᱷᱤᱠᱜᱮᱭᱟ ᱦᱳᱭ ᱦᱳᱭ ᱦᱳᱭ ᱦᱳᱭ ᱦᱳᱭ ᱴᱷᱤᱠᱜᱮᱭᱟ ᱦᱚᱸ ᱦᱳᱭ ᱚᱱᱟ ᱫᱚ ᱫᱚᱦᱚᱣᱟᱠᱟᱱᱟ ᱜᱚᱫᱟᱢ ᱞᱮᱠᱟ ᱦᱮᱱᱟᱜ ᱫᱚ ᱛᱟᱵᱚᱱ ᱚᱱᱟ ᱠᱚᱫᱚ ᱫᱚᱦᱚ ᱴᱷᱤᱠ ᱟᱠᱟᱱᱟ ᱟᱢ ᱦᱮᱡ ᱞᱮᱱᱠᱷᱟᱱ ᱢᱮᱱᱫᱟᱹᱧ ᱚᱱᱟ ᱠᱚᱫᱚ ᱤᱫᱤ ᱞᱮᱠᱷᱟᱱ ᱜᱮ ᱦᱳᱭ ᱛᱤᱱᱟᱹᱜ ᱵᱚᱨᱟ ᱟᱫᱚ ᱛᱤᱱᱟᱹᱜ ᱵᱚᱨᱟ ᱜᱟᱱᱮᱢ ᱫᱚᱨᱠᱟᱨᱚᱜᱼᱟ ᱦᱚᱸ ᱦᱳᱭ ᱦᱳᱭ ᱦᱳᱭ ᱦᱩᱭᱩᱜᱼᱟ ᱦᱳᱭ ᱟᱹᱵᱤᱱ ᱜᱮ ᱚᱱᱟ ᱫᱚ ᱦᱟᱸᱜ ᱵᱤᱱ ᱵᱟᱲᱟᱭᱟ ᱦᱳᱭ ᱦᱚᱸ ᱴᱷᱤᱠᱜᱮᱭᱟ